ᱨᱤᱥᱤ ᱵᱟᱹᱵᱩ ᱤᱧ ᱞᱟᱹᱭ ᱮᱫᱼᱟ ᱡᱮ ᱟᱢᱟᱜ ᱫᱚᱠᱟᱱ ᱨᱮ ᱡᱮ ᱯᱳᱞᱴᱤ ᱩᱛᱩ ᱠᱚ ᱯᱳᱞᱴᱤ ᱡᱤᱞ ᱠᱚ ᱜᱮᱫ ᱮᱫᱟ ᱛᱳ ᱤᱧ ᱜᱟᱡᱚᱞ ᱨᱟᱱᱤᱯᱩᱨ ᱠᱷᱚᱱᱟᱜ ᱤᱧ ᱞᱟᱹᱭᱫᱟ ᱛᱳ ᱤᱧ ᱚᱰᱟᱨ ᱟᱠᱟᱫᱼᱟ ᱛᱳ ᱛᱳ ᱤᱧ ᱟᱹᱭᱩᱵ ᱵᱮᱞᱟ ᱛᱮᱦᱤᱧ ᱟᱹᱜᱩ ᱦᱚᱴᱚ ᱞᱟᱜᱟᱣ ᱤᱧᱟᱹ ᱛᱳ ᱟᱢ ᱟᱹᱜᱩᱭ ᱢᱮ ᱛᱳ ᱤᱧ ᱟᱨ ᱛᱷᱚᱲᱟ ᱞᱟᱜᱟᱣ ᱤᱧᱟᱹ ᱛᱳ ᱛᱳ ᱛᱮᱦᱤᱧ ᱟᱞᱮ ᱟᱛᱳ ᱨᱮ ᱵᱟᱯᱞᱟ ᱦᱩᱭᱩᱜ ᱠᱟᱱᱟ ᱛᱳ ᱟᱢ ᱨᱤᱥᱤ ᱵᱟᱹᱵᱩ ᱟᱢ ᱛᱮᱦᱤᱧ ᱛᱮᱦᱤᱧ ᱟᱞᱮ ᱴᱷᱮᱱ ᱮᱢ ᱦᱤᱡᱩᱜᱼᱟ ᱟᱨ ᱚᱱᱟ ᱥᱟᱛᱮᱢ ᱤᱫᱤ ᱛᱟᱨᱟᱭᱟ ᱟᱨ ᱵᱟᱝᱠᱷᱟᱱ ᱫᱚ ᱫᱚᱢᱮ ᱵᱟᱯᱞᱟ ᱚᱲᱟᱜ ᱨᱮ